ᱦᱮᱸ ᱚᱠᱚᱭᱮᱢ ᱢᱮᱱ ᱮᱫᱟ ᱦᱮᱸ ᱦᱮᱸ ᱥᱤᱞᱟᱹᱭ ᱫᱟᱹᱧ ᱪᱩᱤᱫᱟᱨ ᱠᱚ ᱥᱟᱹᱲᱤ ᱵᱞᱟᱩᱡᱽ ᱠᱚ ᱚᱸᱻ ᱟᱫᱚ ᱠᱤᱪᱨᱤᱪ ᱮᱢ ᱟᱹᱜᱩᱭ ᱞᱟᱹᱜᱤᱫ ᱪᱮᱫ ᱪᱮᱫ ᱮᱢ ᱥᱤᱞᱟᱭ ᱦᱚᱪᱚᱭᱟ ᱚᱸᱻ ᱵᱞᱟᱩᱡᱽ ᱚᱸᱻ ᱦᱮᱸ ᱰᱤᱡᱟᱭᱤᱱ ᱩᱯᱚᱨ ᱨᱮ ᱠᱟᱱᱟ ᱚᱱᱟᱫᱚ ᱟᱢ ᱪᱮᱫ ᱰᱤᱡᱟᱭᱤᱱ ᱮᱢ ᱥᱤᱞᱟᱹᱭᱟ ᱛᱚ ᱚᱠᱟᱴᱟᱜ ᱰᱤᱡᱟᱭᱤᱱ ᱮᱢ ᱥᱤᱞᱟᱭᱟ ᱚᱱᱟ ᱟᱜᱮ ᱞᱟᱹᱭ ᱢᱮ ᱚᱱᱟ ᱰᱤᱡᱟᱭᱤᱱ ᱦᱤᱥᱟᱹᱵ ᱫᱟᱢ ᱤᱧ ᱞᱟᱹᱭ ᱟᱢᱟ ᱚᱸᱻ ᱫᱮᱭᱟ ᱥᱮᱭᱟᱜ ᱚᱱᱟ ᱦᱩᱠ ᱚᱸᱻ ᱦᱮᱸ ᱵᱷᱤ ᱜᱳᱞ ᱜᱳᱞᱟ ᱥᱮ ᱵᱷᱤ ᱜᱳᱞᱟᱢ ᱚᱸᱻ ᱚᱱᱟᱫᱚ ᱦᱩᱭᱩᱜ ᱠᱟᱱᱟ ᱥᱟᱲᱮ ᱛᱤᱱᱥᱚ ᱥᱟᱲᱮ ᱛᱤᱱᱥᱚ ᱥᱤᱢᱯᱮᱞᱟᱜ ᱚᱱᱟᱫᱚ ᱛᱤᱱᱥᱚ ᱜᱟᱱ ᱚᱸᱻ ᱟᱹᱜᱩᱭᱟᱢ ᱛᱟᱦᱚᱞᱮ ᱟᱨ ᱫᱚᱠᱟᱱ ᱫᱚᱢ ᱫᱚᱠᱟᱱ ᱫᱚᱢ ᱧᱮᱞ ᱠᱟᱜ ᱛᱤᱧ ᱜᱮᱭᱟ ᱚᱸᱻ ᱚᱱᱟ ᱟᱞᱟᱢᱯᱩᱨ ᱚᱱᱟ ᱵᱟᱥ ᱥᱴᱮᱱᱰ ᱠᱷᱚᱡ ᱞᱮᱸᱜᱟ ᱥᱟᱢ ᱪᱟᱞᱟᱣ ᱞᱮᱱᱠᱷᱟᱡ ᱜᱮ ᱧᱟᱢᱟᱢ ᱟᱨ ᱦᱮᱸ ᱚᱱᱟ ᱥᱴᱮᱱᱰ ᱴᱷᱮᱡ ᱦᱮᱡ ᱠᱟᱛᱮᱢ ᱯᱷᱳᱱ ᱞᱮᱠᱷᱟᱡ ᱜᱮᱦᱟᱸᱜ ᱤᱧᱢᱟ ᱫᱚᱠᱟᱱ ᱨᱮᱜᱮ ᱦᱟᱸᱜ ᱤᱧ ᱛᱟᱦᱮᱱ ᱠᱟᱱ ᱜᱮ ᱦᱟᱸᱜ ᱦᱮᱸ ᱛᱟᱦᱚᱞᱮ ᱦᱤᱡᱩᱜᱚᱜ ᱢᱮᱦᱟᱸᱜ ᱦᱮᱸ ᱴᱷᱤᱠ ᱜᱮᱭᱟ ᱛᱟᱦᱚᱞᱮ ᱢᱟ ᱫᱚᱦᱚᱭ ᱢᱮ ᱦᱮᱸ